ᱤᱧ ᱟᱯᱮ ᱴᱷᱮᱱ ᱠᱷᱚᱱ ᱡᱟᱦᱟᱸ ᱦᱮᱰᱯᱷᱳᱱ ᱤᱧ ᱦᱟᱛᱟᱣ ᱞᱮᱫᱟ ᱚᱱᱟ ᱦᱮᱰᱯᱷᱳᱱ ᱤᱧ ᱮᱠᱫᱚᱢ ᱵᱟᱹᱧ ᱠᱩᱥᱤᱭᱟᱜ ᱠᱟᱱᱟ ᱱᱤᱭᱟᱹ ᱨᱮᱱᱟᱜ ᱯᱞᱟᱜ ᱢᱚᱸᱡᱽ ᱛᱮ ᱥᱟᱯᱳᱨᱴ ᱵᱟᱭ ᱦᱟᱛᱟᱣᱮᱫᱟ ᱟᱨ ᱥᱟᱣᱩᱱᱰ ᱠᱳᱣᱟᱞᱤᱴᱤ ᱦᱚᱸ ᱮᱠᱫᱚᱢ ᱵᱟᱝ ᱢᱚᱸᱡᱽᱼᱟ ᱯᱷᱳᱱ ᱦᱤᱡᱩᱜ ᱠᱟᱱ ᱨᱮᱦᱚᱸ ᱨᱚᱲ ᱢᱚᱸᱡᱽ ᱛᱮ ᱵᱟᱝ ᱟᱧᱡᱚᱢᱚᱜ ᱠᱟᱱᱟ ᱟᱨ ᱩᱱᱤ ᱦᱚᱲ ᱦᱚᱸ ᱤᱧᱟᱹᱜ ᱨᱚᱲ ᱵᱟᱭ ᱟᱸᱡᱚᱢ ᱧᱟᱢ ᱮᱫᱟ ᱦᱟᱱᱮ ᱱᱟ ᱵᱮᱥ ᱦᱚᱸ ᱵᱟᱝ ᱴᱷᱤᱠᱼᱟ ᱛᱚ ᱱᱤᱭᱟᱹ ᱦᱮᱰᱯᱷᱳᱱ ᱵᱟᱹᱧ ᱠᱩᱥᱤᱭᱟᱜ ᱠᱟᱱᱟ